ᱪᱮᱬᱮ ᱫᱚ ᱧᱮᱞ ᱞᱟᱹᱜᱤᱫ ᱪᱮᱫ ᱞᱮᱠᱟᱛᱮᱠᱚ ᱧᱮᱞᱚᱜᱚᱜᱼᱟ ᱪᱮᱬᱮ ᱫᱚ ᱟᱹᱰᱤ ᱥᱟᱸᱜᱤᱧ ᱨᱮᱱ ᱫᱚ ᱟᱹᱰᱤ ᱜᱳᱨ ᱠᱟᱛᱮᱫ ᱥᱮ ᱟᱹᱰᱤ ᱡᱳᱨ ᱵᱮᱸᱜᱮᱫ ᱧᱚᱜ ᱠᱟᱛᱮᱫ ᱜᱮ ᱠᱚ ᱧᱮᱞ ᱴᱷᱤᱠᱚᱜᱚᱜᱼᱟ ᱡᱮᱢᱚᱱ ᱠᱤ ᱪᱚᱴ ᱨᱮᱱ ᱪᱮᱬᱮ ᱫᱚ ᱛᱤ ᱥᱟᱛᱤ ᱧᱚᱜ ᱠᱟᱛᱮᱫ ᱠᱚ ᱧᱮᱞ ᱠᱚᱣᱟ ᱡᱮᱵᱚᱞᱮ ᱥᱮᱨᱢᱟ ᱨᱮᱭ ᱩᱰᱟᱹᱜ ᱠᱟᱱᱟ ᱟᱹᱰᱤ ᱪᱤᱞᱤ ᱪᱮᱬᱮ ᱠᱟᱱᱟᱭᱮ ᱚᱱᱟ ᱦᱤᱥᱟᱹᱵ ᱛᱮ ᱡᱮ ᱵᱚᱞᱮ ᱥᱟᱛᱮ ᱦᱩᱭᱩᱜ ᱠᱟᱛᱮ ᱠᱚ ᱧᱮᱞ ᱠᱚᱣᱟ ᱟᱨ ᱱᱮᱛᱟᱨ ᱫᱚ ᱱᱟᱦᱟᱜ ᱡᱩᱜᱽ ᱫᱚ ᱡᱮᱵᱚᱞᱮ ᱫᱩᱨᱵᱷᱤᱱ ᱠᱚᱛᱮ ᱠᱚ ᱧᱮᱞ ᱠᱚᱣᱟ ᱪᱤᱞᱤ ᱪᱮᱬᱮ ᱠᱟᱱᱟᱭ ᱪᱮᱫ ᱞᱮᱠᱟᱱ ᱪᱮᱬᱮ ᱠᱟᱱᱟᱭ ᱫᱩᱨᱵᱤᱱ ᱠᱚᱛᱮ ᱠᱚ ᱧᱮᱞ ᱠᱚᱣᱟ ᱟᱨ ᱢᱟᱨᱟᱜ ᱠᱚᱫᱚ ᱵᱟᱠᱚ ᱥᱩᱨ ᱚᱪᱚᱣᱟᱜᱼᱟ ᱥᱮ ᱚᱱᱟ ᱠᱷᱟᱹᱛᱤᱨ ᱡᱮᱵᱚᱞᱮ ᱥᱩᱨ ᱠᱟᱛᱮᱫ ᱫᱚ ᱚᱦᱚᱛᱚᱢ ᱧᱮᱞ ᱠᱮᱭᱟ ᱡᱮᱵᱚᱞᱮ ᱢᱚᱡᱽ ᱛᱮᱧ ᱧᱮᱞᱮᱭᱟ ᱢᱮᱱᱛᱮ ᱮᱠᱢᱟᱛᱨᱚ ᱟᱥᱩᱞ ᱢᱟᱨᱟᱜ ᱜᱮ ᱥᱩᱨ ᱠᱚᱫᱚ ᱠᱷᱚᱱ ᱠᱚ ᱧᱮᱞ ᱚᱪᱚᱣᱜᱼᱟ ᱚᱱᱮ ᱚᱱᱠᱟ ᱟᱨ ᱟᱨᱚ ᱪᱮᱬᱮ ᱠᱚ ᱟᱭᱢᱟ ᱧᱩᱛᱩᱢᱟᱱ ᱦᱚᱲ ᱪᱮᱬᱮ ᱢᱮᱱᱟᱜ ᱠᱚᱣᱟ ᱱᱟᱱᱟ ᱯᱨᱚᱠᱟᱨ ᱥᱚᱵ ᱪᱮᱬᱮᱭᱟᱜ ᱧᱩᱛᱩᱢ ᱦᱚᱸ ᱵᱟᱰᱟᱭ ᱵᱟᱱᱩᱜᱼᱟ ᱱᱚᱝᱠᱟ ᱦᱚᱸ ᱦᱩᱭ ᱫᱟᱲᱮᱭᱟᱜᱼᱟ ᱡᱮᱵᱚᱞᱮ ᱡᱷᱚᱛᱚ ᱪᱮᱬᱮᱭᱟᱜ ᱧᱩᱛᱩᱢ ᱫᱚ ᱡᱷᱚᱛᱚ ᱦᱚᱲ ᱫᱚ ᱵᱟᱵᱚᱱ ᱵᱟᱲᱟᱭᱟ ᱡᱮᱵᱚᱞᱮ ᱩᱱᱤ ᱪᱤᱞᱤ ᱪᱤᱞᱤ ᱪᱮᱬᱮ ᱠᱟᱱᱟᱭ ᱵᱷᱟᱹᱭ ᱪᱤᱞᱤ ᱪᱮᱬᱮ ᱠᱟᱱᱟᱭ ᱛᱤᱱᱟᱹᱜ ᱪᱮᱬᱮᱭᱟᱜ ᱧᱩᱛᱩᱢᱮᱢ ᱵᱟᱲᱟᱭᱟ ᱤᱱᱟᱹᱜ ᱜᱮ ᱛᱚ ᱟᱢᱮᱢ ᱞᱟᱹᱭ ᱫᱟᱲᱮᱭᱟᱜᱼᱟ ᱡᱮᱵᱚᱞᱮ ᱱᱩᱭ ᱫᱚ ᱦᱟᱱᱤ ᱪᱮᱬᱮ ᱱᱩᱭ ᱫᱚ ᱱᱩᱭ ᱪᱮᱬᱮ ᱚᱱᱮ ᱚᱱᱠᱟ